ᱱᱚᱜᱼᱚᱸᱭ ᱤᱧ ᱫᱚ ᱵᱩᱨᱩ ᱰᱩᱝᱨᱤ ᱠᱚᱨᱮ ᱪᱟᱞᱟᱣ ᱠᱟᱛᱮ ᱫᱷᱤᱨᱤ ᱠᱩ ᱦᱟᱱᱛᱮ ᱱᱟᱛᱮ ᱠᱷᱚᱡ ᱦᱟᱹᱨ ᱥᱟᱢᱴᱟᱣ ᱥᱮ ᱦᱟᱞᱟᱝ ᱥᱟᱢᱴᱟᱣ ᱠᱟᱛᱮ ᱤᱧ ᱡᱟᱨᱣᱟᱭᱟ ᱡᱟᱨᱣᱟ ᱠᱟᱛᱮ ᱟᱨ ᱱᱚᱣᱟ ᱫᱚ ᱮᱱᱛᱮᱫ ᱯᱟᱭᱥᱟ ᱛᱮ ᱟᱹᱠᱷᱨᱤᱧ ᱨᱳᱡᱽᱜᱟᱨ ᱠᱟᱛᱮ ᱯᱟᱭᱥᱟ ᱦᱩᱭᱩᱜᱼᱟ ᱚᱱᱟᱞᱮᱠᱟᱛᱮ ᱱᱚᱣᱟ ᱠᱚᱜᱮ ᱤᱧ ᱫᱩᱧ ᱥᱚᱦᱚᱡᱽ ᱢᱟᱪᱷᱟ ᱛᱤᱧ ᱵᱩᱡᱷᱟᱹᱣᱟ ᱟᱨ ᱮᱴᱟᱜ ᱮᱴᱟᱜ ᱠᱟᱹᱢᱤ ᱦᱚᱸ ᱢᱮᱱᱟᱜ ᱜᱮᱭᱟ ᱟᱨ ᱮᱴᱟᱜ ᱮᱴᱟᱜ ᱠᱚᱣᱟᱜ ᱠᱟᱹᱢᱤ ᱫᱚ ᱛᱷᱚᱲᱟ ᱪᱟᱬ ᱧᱚᱜ ᱜᱮ ᱵᱩᱡᱷᱟᱹᱜᱼᱟ ᱚᱱᱟ ᱞᱮᱠᱟᱛᱮ ᱚᱱᱟ ᱠᱚᱫᱚ ᱵᱟᱝᱢᱟ ᱥᱚᱦᱚᱡᱽ ᱢᱟᱪᱷᱟ ᱛᱤᱧ ᱵᱩᱡᱷᱟᱹᱣᱟ ᱚᱱᱟ ᱞᱮᱠᱟᱛᱮ ᱱᱚᱣᱟ ᱠᱚᱜᱮ ᱦᱟᱞᱟᱝ ᱥᱟᱢᱴᱟᱣ ᱡᱟᱨᱣᱟ ᱠᱟᱛᱮ ᱛᱮ ᱱᱚᱣᱟ ᱠᱚᱜᱮ ᱤᱧ ᱫᱚ ᱥᱚᱦᱚᱡᱽ ᱢᱟᱪᱷᱟᱛᱮᱧ ᱵᱩᱡᱷᱟᱹᱣᱟ ᱚᱱᱟᱞᱮᱠᱟᱛᱮ ᱱᱚᱣᱟᱜᱤᱧ ᱤᱭᱟᱹᱭᱟ ᱟᱨ ᱱᱚᱣᱟ ᱠᱩ ᱠᱤᱨᱤᱧ ᱟᱹᱠᱷᱨᱤᱧ ᱠᱟᱛᱮ ᱯᱚᱭᱥᱟᱼᱴᱟᱠᱟ ᱚᱲᱟᱜ ᱜᱷᱟᱨᱚᱸᱡᱽ ᱨᱮᱭᱟᱜ ᱥᱚᱝᱥᱟᱨ ᱪᱟᱞᱟᱣ ᱦᱩᱭᱩᱜ ᱠᱟᱱᱟ